ᱦᱮᱸ ᱦᱟᱥᱟ ᱫᱚ ᱱᱚᱥᱴᱚᱜ ᱠᱟᱱ ᱜᱮᱭᱟ ᱡᱟᱦᱟᱸ ᱠᱤ ᱟᱵᱚ ᱫᱚᱠᱟᱱ ᱨᱮᱭᱟᱜ ᱫᱟᱹᱢᱤ ᱫᱟᱹᱢᱤ ᱯᱟᱣᱰᱟᱨ ᱠᱚᱵᱚᱱ ᱤᱭᱩᱡᱽ ᱮᱫᱟ ᱚᱱᱟᱛᱮ ᱦᱟᱥᱟ ᱱᱚᱥᱴᱚ ᱪᱟᱵᱟᱜ ᱠᱟᱱᱟ ᱟᱨ ᱡᱤᱵᱽᱼᱡᱤᱭᱟᱹᱞᱤ ᱠᱚᱦᱚᱸ ᱠᱚ ᱜᱩᱡᱩᱜ ᱠᱟᱱᱟ ᱡᱟᱦᱟᱸ ᱠᱤ ᱫᱟᱜ ᱨᱮᱠᱚ ᱛᱟᱦᱮᱱᱟ ᱡᱟᱦᱟᱸ ᱠᱤ ᱦᱟᱹᱠᱩ ᱠᱚᱠᱚ ᱜᱚᱡ ᱪᱟᱵᱟᱜ ᱠᱟᱱᱟ ᱛᱳ ᱚᱱᱟ ᱯᱟᱣᱰᱟᱨ ᱠᱚ ᱟᱵᱚ ᱫᱚ ᱵᱟᱝ ᱤᱭᱩᱡᱽ ᱫᱚᱨᱠᱟᱨ ᱵᱟᱝ ᱞᱟᱜᱟᱣ ᱫᱚᱨᱠᱟᱨ ᱚᱱᱟ ᱞᱟᱹᱜᱤᱫᱛᱮ ᱟᱵᱚᱫᱚ ᱜᱩᱨᱤᱡ ᱠᱚ ᱞᱟᱜᱟᱣ ᱫᱚᱨᱠᱟᱨ ᱡᱟᱦᱟᱸ ᱠᱤ ᱟᱨᱦᱚᱸ ᱵᱚᱱ ᱪᱟᱥ ᱫᱟᱲᱮᱭᱟᱜᱼᱟ ᱟᱨ ᱡᱤᱵᱽᱼᱡᱤᱭᱟᱹᱞᱤ ᱠᱚᱦᱚᱸ ᱡᱮᱣᱮᱫ ᱠᱚ ᱛᱟᱦᱮᱱᱟ ᱦᱟᱹᱠᱩ ᱠᱚᱦᱚᱸ ᱡᱮᱣᱮᱫ ᱠᱚ ᱛᱟᱦᱮᱱᱟ ᱡᱟᱦᱟᱸ ᱠᱤ ᱫᱟᱜ ᱨᱮᱠᱚ ᱛᱟᱦᱮᱱᱟ ᱥᱟᱨ ᱠᱚ ᱮᱢ ᱞᱮᱱᱠᱷᱟᱱ ᱫᱚ ᱦᱟᱥᱟ ᱵᱮᱥᱜᱮ ᱛᱟᱦᱮᱱᱟ ᱟᱨ ᱫᱚᱢᱮ ᱫᱤᱱ ᱵᱚ ᱪᱟᱥ ᱫᱟᱲᱮᱭᱟᱜᱼᱟ ᱟᱨ ᱡᱤᱵᱽᱼᱡᱤᱭᱟᱹᱞᱤ ᱦᱚᱸ ᱡᱮᱣᱮᱫ ᱠᱚ ᱛᱟᱦᱮᱱᱟ ᱟᱨ ᱦᱟᱹᱠᱩ ᱠᱚᱦᱚᱸ ᱡᱮᱣᱮᱫ ᱠᱚ ᱛᱟᱦᱮᱱᱟ ᱟᱨ ᱡᱟᱦᱟᱸ ᱱᱚᱣᱟ ᱨᱟᱥᱟᱭᱚᱱᱤᱠ ᱯᱟᱣᱰᱟᱨ ᱫᱚᱠᱟᱱ ᱠᱷᱚᱱ ᱩᱱᱟᱹᱜ ᱠᱤᱨᱤᱧ ᱠᱟᱛᱮᱫ ᱵᱚ ᱟᱹᱜᱩᱭᱟ ᱩᱱᱟᱹᱜ ᱫᱟᱢ ᱠᱟᱛᱮᱫ ᱚᱱᱟᱫᱚ ᱵᱮᱜᱟᱨ ᱜᱮᱭᱟ ᱚᱱᱟᱫᱚ ᱦᱟᱥᱟ ᱦᱚᱸ ᱱᱚᱥᱴᱚ ᱪᱟᱵᱟᱜ ᱠᱟᱱᱟ ᱚᱱᱟᱫᱚ ᱵᱟᱵᱚ ᱮᱢ ᱠᱷᱟᱱ ᱫᱚ ᱴᱷᱤᱠᱚᱜᱼᱟ ᱚᱱᱟ ᱵᱚᱫᱚᱞ ᱛᱮ ᱜᱩᱨᱤᱡ ᱠᱚ ᱠᱷᱟᱨ ᱠᱚᱵᱚ ᱮᱢᱠᱷᱟᱱ ᱫᱚ ᱟᱹᱰᱤ ᱵᱮᱥᱚᱜᱚᱜᱼᱟ ᱦᱟᱥᱟ ᱦᱚᱸ ᱟᱹᱰᱤ ᱵᱮᱥ ᱛᱟᱦᱮᱱᱟ